ᱤᱧᱫᱚ ᱯᱚᱨᱚᱵᱽ ᱨᱮ ᱟᱭᱢᱟ ᱜᱚᱴᱟᱝ ᱡᱤᱱᱤᱥᱤᱧ ᱤᱥᱤᱱᱟ ᱚᱱᱠᱟ ᱦᱤᱥᱟᱹᱵ ᱡᱟᱦᱟᱸ ᱯᱚᱨᱚᱵᱽ ᱦᱤᱡᱩᱜᱼᱟ ᱚᱱᱠᱟ ᱦᱤᱥᱟᱹᱵ ᱯᱚᱨᱚᱵᱽ ᱦᱤᱥᱟᱹᱵᱽ ᱞᱮ ᱤᱥᱤᱱᱟ ᱚᱠᱟ ᱯᱚᱨᱚᱵᱽ ᱨᱮ ᱚᱠᱟᱠᱚ ᱡᱚᱢᱟ ᱚᱱᱠᱟᱜᱮ ᱡᱮᱞᱮᱠᱟ ᱥᱟᱠᱨᱟᱛ ᱯᱚᱨᱚᱵᱽ ᱨᱮ ᱩᱱ ᱡᱚᱠᱷᱚᱱ ᱡᱤᱞ ᱯᱤᱴᱷᱟᱹᱭᱟᱞᱮ ᱜᱩᱲ ᱯᱤᱴᱷᱟᱹᱭᱟᱞᱮ ᱟᱨ ᱚᱱᱠᱟᱜᱮ ᱪᱷᱚᱨ ᱯᱤᱴᱷᱟᱹ ᱠᱚ ᱰᱩᱢᱵᱩᱜ ᱯᱤᱴᱷᱟᱹ ᱠᱚ ᱟᱨᱦᱚᱸ ᱯᱟᱛᱲᱟ ᱯᱤᱴᱷᱟᱹᱭᱟᱞᱮ ᱱᱟᱫᱽᱣᱟ ᱨᱮᱞᱮ ᱤᱥᱤᱱᱟ ᱟᱨ ᱚᱱᱠᱟᱜᱮ ᱟᱹᱰᱤᱜᱟᱱ ᱯᱤᱴᱷᱟᱹ ᱠᱚᱞᱮ ᱤᱥᱤᱱᱟ ᱯᱤᱴᱷᱟᱹ ᱞᱮᱴᱚ ᱠᱚᱞᱮ ᱤᱥᱤᱱᱟ ᱥᱳᱲᱮᱭᱟᱞᱮ ᱟᱨ ᱫᱟᱠᱟᱭᱟᱞᱮ ᱩᱛᱩᱭᱟᱞᱮ ᱟᱨ ᱡᱚᱛᱚ ᱯᱚᱨᱤᱵᱟᱨ ᱥᱟᱞᱟᱜ ᱞᱮ ᱡᱚᱢᱟ ᱚᱱᱠᱟᱜᱮ ᱟᱨᱚ ᱯᱚᱨᱚᱵᱽ ᱠᱚ ᱥᱮᱴᱮᱨᱚᱜᱼᱟ ᱥᱮ ᱦᱳᱭ ᱚᱱᱠᱟᱜᱮ ᱡᱚᱛᱚ ᱠᱤᱪᱷᱩ ᱵᱮᱱᱟᱣᱟᱞᱮ ᱯᱚᱨᱚᱵᱽ ᱠᱚᱨᱮ ᱯᱤᱴᱷᱟᱹᱭᱟᱞᱮ ᱡᱤᱞ ᱠᱚᱞᱮ ᱟᱹᱜᱩᱭᱟ ᱟᱨᱚ ᱞᱮᱴᱚᱭᱟᱞᱮ ᱥᱟᱠᱟᱢ ᱠᱚ ᱥᱟᱠᱟᱢ ᱠᱚᱞᱮ ᱟᱹᱜᱩᱭᱟ ᱯᱟᱛᱲᱟᱭᱟᱞᱮ ᱯᱷᱩᱲᱩᱜᱽ ᱟᱞᱮ ᱟᱨ ᱚᱱᱟᱨᱮ ᱯᱤᱴᱷᱟᱹᱭᱟᱞᱮ ᱡᱚᱛᱚ ᱯᱚᱨᱤᱵᱟᱨ ᱥᱟᱞᱟᱜ ᱞᱮ ᱡᱚᱢᱟ ᱡᱟᱦᱟᱸ ᱛᱤᱱᱟᱹᱜ ᱜᱮ ᱞᱮᱴᱚ ᱯᱤᱴᱷᱟᱹᱭᱟᱞᱮ ᱟᱹᱭᱩᱼᱵᱟᱵᱟ ᱠᱚ ᱢᱟᱢᱟᱵᱟᱼᱢᱟᱢᱟ ᱟᱭᱳ ᱠᱚ ᱜᱚᱲᱚᱢ ᱦᱟᱲᱟᱢ ᱜᱚᱲᱚᱢ ᱵᱩᱲᱦᱤ ᱠᱚ ᱡᱟᱦᱟᱸ ᱛᱤᱱᱟᱹᱜ ᱜᱮ ᱟᱞᱮ ᱯᱚᱨᱤᱵᱟᱨ ᱨᱮ ᱯᱮᱲᱟ ᱠᱚᱦᱚᱸ ᱠᱚ ᱦᱤᱡᱩᱜ ᱠᱷᱟᱱ ᱩᱱᱠᱩ ᱵᱚᱱ ᱟᱨ ᱮᱢᱟ ᱠᱚᱣᱟᱞᱮ ᱟᱨ ᱟᱞᱮ ᱦᱚᱸᱞᱮ ᱡᱚᱢᱟ ᱟᱨ ᱚᱱᱠᱟᱜᱮ ᱯᱚᱨᱚᱵᱽ ᱠᱚ ᱥᱮᱴᱮᱨᱚᱜᱼᱟ ᱥᱮ ᱟᱭᱢᱟ ᱜᱚᱴᱟᱝ ᱚᱱᱠᱟᱜᱮ ᱤᱥᱤᱱᱟᱞᱮ ᱯᱤᱴᱷᱟᱹᱭᱟᱞᱮ ᱞᱮᱴᱚᱭᱟᱞᱮ ᱜᱩᱲ ᱯᱤᱷᱟᱹ ᱠᱚ ᱮᱢᱟᱱ ᱛᱮᱢᱟᱱ ᱛᱤᱞᱢᱤᱧ ᱠᱚᱞᱮ ᱟᱹᱜᱩᱭᱟ ᱟᱨ ᱨᱚᱦᱚᱲ ᱫᱟᱠᱟ ᱠᱚᱞᱮ ᱩᱰᱩᱠᱟ ᱯᱚᱨᱚᱵᱽ ᱨᱮ ᱩᱛᱩ ᱠᱚᱞᱮ ᱤᱥᱤᱱᱟ ᱡᱤᱞ ᱠᱚ ᱞᱮᱴᱚᱭᱟᱞᱮ ᱵᱷᱟᱡᱟᱭᱟᱞᱮ ᱩᱛᱩᱭᱟᱞᱮ ᱚᱱᱠᱟᱜᱮ ᱟᱹᱰᱤ ᱰᱷᱮᱨ ᱟᱭᱴᱮᱢ ᱞᱮ ᱵᱮᱱᱟᱣᱟ ᱟᱨ ᱡᱚᱛᱚ ᱢᱤᱫ ᱫᱷᱟᱣ ᱛᱮᱞᱮ ᱡᱚᱢᱼᱧᱩᱭᱟ ᱟᱨ ᱯᱚᱨᱚᱵᱽ ᱨᱮ ᱤᱥᱤᱱ ᱵᱟᱥᱟᱝ ᱢᱟᱲᱟᱝ ᱨᱮ ᱡᱚᱜ ᱵᱟᱲᱟ ᱞᱩᱰᱟᱹ ᱯᱚᱛᱟᱭᱟᱞᱮ ᱟᱨ ᱤᱱᱟᱹ ᱯᱚᱨᱮ ᱤᱥᱤᱱ ᱞᱮ ᱫᱷᱩᱨᱟᱹᱜᱼᱟ ᱚᱱᱠᱟᱜᱮ ᱩᱛᱩ ᱫᱟᱠᱟ ᱠᱚᱦᱚᱸ ᱡᱤᱞ ᱠᱚ ᱟᱹᱜᱩ ᱵᱟᱲᱟ ᱠᱟᱛᱮᱫ ᱜᱮᱫᱟᱞᱮ ᱟᱨ ᱤᱱᱟᱹ ᱯᱚᱨᱮ ᱜᱮᱞᱮ ᱛᱩᱯᱩ ᱥᱟᱯᱷᱟ ᱵᱟᱲᱟᱜ ᱟᱞᱮ ᱞᱩᱰᱟᱹ ᱜᱩᱨᱤᱡ ᱟᱞᱮ ᱟᱨ ᱤᱱᱟᱹ ᱯᱚᱨᱮ ᱟᱞᱮ ᱫᱚ ᱫᱟᱠᱟ ᱠᱚ ᱤᱥᱤᱱᱟᱞᱮ ᱯᱤᱴᱷᱟᱹ ᱠᱚ ᱞᱮᱴᱚᱭᱟᱞᱮ ᱵᱷᱟᱡᱟᱭᱟᱞᱮ ᱩᱛᱩ ᱠᱚ ᱡᱤᱞ ᱠᱚ ᱟᱨᱦᱚᱸ ᱩᱛᱩᱞᱮ ᱵᱮᱱᱟᱣᱟ ᱚᱱᱠᱟᱜᱮ ᱟᱹᱰᱤᱜᱟᱱ ᱤᱧᱟᱹᱜ ᱚᱱᱟᱜᱮ